ᱦᱟᱹᱠᱩ ᱥᱟᱵ ᱟᱵᱚ ᱟᱱᱟᱴ ᱵᱚᱱ ᱵᱩᱡᱷᱟᱹᱣ ᱞᱮᱫᱟ ᱥᱮᱨᱢᱟ ᱨᱮᱦᱚᱸ ᱵᱟᱭ ᱫᱟᱜ ᱫᱟ ᱵᱟᱭ ᱡᱟᱹᱲᱤᱭᱫᱟ ᱛᱟᱦᱞᱮ ᱜᱟᱰᱟ ᱢᱩᱰᱩ ᱵᱟᱹᱞᱤ ᱠᱚ ᱰᱚᱵᱷᱟᱜ ᱠᱚ ᱜᱟᱹᱰᱭᱟᱹ ᱠᱚ ᱵᱟᱝ ᱯᱮᱨᱮᱡᱚᱜ ᱠᱟᱱᱟ ᱦᱟᱹᱠᱩ ᱠᱚᱦᱚᱸ ᱵᱟᱠᱚ ᱛᱟᱦᱮᱱ ᱠᱟᱱᱟ ᱜᱩᱡᱩᱜ ᱠᱟᱱᱟ ᱠᱚ ᱱᱚᱣᱟ ᱞᱟᱹᱜᱤᱫ ᱜᱮ ᱟᱵᱚ ᱦᱟᱹᱠᱩ ᱥᱟᱵ ᱟᱹᱰᱤ ᱟᱱᱟᱴ ᱵᱚᱱ ᱵᱩᱡᱷᱟᱹᱣᱮᱫᱟ ᱟᱨ ᱠᱷᱮᱛ ᱠᱚᱨᱮ ᱦᱚᱸ ᱱᱮᱛᱟᱨ ᱛᱤᱱᱟᱹᱜ ᱨᱚᱠᱚᱢ ᱰᱤᱭᱮᱯᱤ ᱡᱳᱨ ᱠᱚ ᱮᱢ ᱮᱫᱟ ᱢᱟᱴᱷ ᱠᱚᱨᱮ ᱦᱚᱸ ᱠᱟᱴᱠᱚᱢ ᱠᱚ ᱦᱟᱹᱠᱩ ᱠᱚ ᱚᱱᱟ ᱠᱷᱟᱹᱛᱤᱨ ᱛᱮᱠᱚ ᱜᱚᱡᱚᱜ ᱠᱟᱱᱟ ᱠᱚᱢᱚᱜ ᱠᱟᱱᱟ ᱠᱚ ᱟᱨ ᱜᱟᱰᱟ ᱠᱚᱨᱮ ᱦᱚᱸ ᱛᱤᱱᱟᱹᱜ ᱨᱚᱠᱚᱢ ᱱᱚᱝᱜᱽᱨᱟ ᱯᱞᱟᱥᱴᱤᱠ ᱪᱮᱫ ᱠᱚᱪᱚ ᱠᱚ ᱜᱤᱰᱤᱭᱫᱟ ᱱᱤᱭᱟᱹ ᱠᱚ ᱦᱟᱹᱠᱩ ᱠᱚᱠᱚ ᱡᱚᱢ ᱫᱟ ᱜᱩᱡᱩᱜ ᱠᱟᱱᱟ ᱠᱚ ᱚᱱᱟᱛᱮ ᱱᱮᱛᱟᱨ ᱦᱟᱹᱠᱩ ᱠᱟᱴᱠᱚᱢ ᱠᱚᱦᱚᱸ ᱜᱚᱡ ᱟᱹᱰᱤ ᱟᱱᱟᱴ ᱵᱚᱱ ᱵᱩᱡᱷᱟᱹᱣ ᱮᱫᱟ